ᱦᱮᱞᱳ ᱦᱚᱸ ᱱᱚᱸᱰᱮ ᱡᱷᱟᱨᱠᱷᱚᱸᱰ ᱨᱮ ᱞᱟᱜᱟᱣᱟᱠᱟᱱᱟ ᱦᱚᱨ ᱠᱚᱦᱚᱸ ᱟᱞᱮ ᱥᱮᱫ ᱫᱚ ᱱᱟᱯᱟᱭ ᱵᱟᱲᱟ ᱜᱮᱭᱟ ᱱᱤᱛᱳᱜ ᱫᱚ ᱥᱮᱴᱮᱨᱚᱜ ᱠᱟᱱᱟ ᱜᱚᱢᱦᱟ ᱯᱚᱨᱚᱵᱽ ᱜᱚᱢᱦᱟ ᱯᱚᱨᱚᱵᱽ ᱨᱮ ᱦᱳᱭ ᱜᱚᱢᱦᱟ ᱯᱚᱨᱚᱵᱽ ᱵᱮᱥᱜᱮ ᱢᱟᱱᱟᱣ ᱦᱩᱭᱩᱜᱼᱟ ᱡᱤᱞ ᱠᱚ ᱟᱹᱜᱩ ᱠᱟᱛᱮᱫ ᱞᱮᱴᱚ ᱠᱚ ᱡᱤᱞ ᱠᱚ ᱯᱤᱴᱷᱟᱹᱭ ᱦᱩᱭᱩᱜ ᱛᱮ ᱞᱮᱴᱚ ᱠᱚ ᱵᱮᱱᱟᱣ ᱦᱩᱭᱩᱜᱼᱟ ᱠᱟᱹᱴᱤᱡ ᱦᱟᱺᱰᱤ ᱠᱚ ᱫᱚᱦᱚ ᱵᱟᱲᱟ ᱠᱟᱜ ᱦᱩᱭᱩᱜᱼᱟ ᱤᱥᱤᱱ ᱵᱟᱲᱟ ᱠᱟᱛᱮᱫ ᱦᱟᱺᱰᱤ ᱠᱚ ᱪᱚᱸᱫᱟ ᱵᱟᱲᱟ ᱠᱟᱜ ᱦᱩᱭᱩᱜᱼᱟ ᱥᱮ ᱯᱤᱴᱷᱟᱹ ᱠᱚ ᱪᱚᱸᱫᱟ ᱵᱟᱲᱟ ᱠᱟᱜ ᱦᱩᱭᱩᱜᱼᱟ ᱛᱟᱯᱚᱨᱮ ᱡᱚᱢ ᱵᱟᱲᱟᱭ ᱦᱩᱭᱩᱜᱼᱟ ᱦᱮᱸ ᱵᱷᱟᱹᱜᱤ ᱜᱮ ᱯᱟᱞᱟᱜᱼᱟ ᱢᱟᱱᱟᱜᱟ ᱯᱟᱨᱟᱵᱽ ᱫᱚ ᱟᱨ ᱱᱚᱣᱟ ᱤᱭᱟᱹ ᱠᱚᱨᱮ ᱦᱚᱸ ᱢᱚᱛᱞᱚᱵᱽ ᱥᱟᱠᱨᱟᱛ ᱠᱚᱨᱮ ᱦᱚᱸ ᱡᱟ ᱜᱮ ᱯᱚᱨᱚᱵᱽ ᱨᱩᱸᱰᱟᱹ ᱠᱚ ᱚᱱᱟ ᱠᱚᱨᱮ ᱦᱚᱸ ᱨᱩᱸᱰᱟᱹ ᱨᱮᱫᱚ ᱰᱩᱸᱵᱩᱜ ᱵᱚᱸᱜᱟᱜ ᱵᱩᱨᱩᱜ ᱚᱠᱛᱚ ᱠᱟᱱᱟ ᱛᱚ ᱦᱩᱲᱩ ᱨᱟᱠᱟᱵᱽ ᱚᱠᱛᱚ ᱮᱱᱠᱷᱟᱱ ᱫᱚ ᱦᱩᱲᱩ ᱠᱚ ᱨᱟᱠᱟᱵᱽ ᱪᱟᱵᱟ ᱵᱟᱲᱟ ᱠᱟᱛᱮᱫ ᱵᱚᱸᱜᱟ ᱠᱚ ᱟᱹᱜᱩ ᱠᱟᱛᱮᱫ ᱨᱩᱸᱰᱟᱹ ᱨᱮ ᱰᱩᱸᱵᱩᱜ ᱠᱚ ᱵᱮᱱᱟᱣ ᱵᱟᱲᱟ ᱠᱟᱛᱮᱫ ᱦᱚᱸ ᱨᱩᱸᱰᱟᱹ ᱨᱮᱫᱚᱞᱮ ᱰᱩᱸᱵᱩᱜᱟ ᱦᱮᱸ ᱰᱩᱸᱵᱸᱜ ᱠᱚᱞᱮ ᱵᱮᱱᱟᱣᱟ ᱩᱱ ᱫᱚᱞᱮ ᱯᱤᱴᱷᱟᱹᱭᱟᱞᱮ ᱞᱮᱴᱚᱭᱟᱞᱮ ᱦᱟᱺᱰᱤ ᱠᱚᱞᱮ ᱫᱚᱦᱚᱭᱟ ᱦᱟᱺᱰᱤ ᱠᱚ ᱤᱥᱤᱱ ᱛᱮ ᱩᱱ ᱦᱤᱞᱟᱹᱜ ᱵᱚᱸᱜᱟ ᱵᱟᱲᱟ ᱠᱟᱛᱮᱫ ᱪᱟᱸᱫᱚ ᱧᱩᱛᱩᱢ ᱛᱮ ᱤᱱᱟᱹ ᱯᱚᱨᱮ ᱞᱮ ᱧᱩᱭᱟ ᱟᱨ ᱥᱟᱠᱨᱟᱛ ᱠᱚᱨᱮ ᱦᱚᱸ ᱥᱟᱠᱨᱟᱛ ᱨᱮᱦᱚᱸ ᱦᱟᱺᱰᱤ ᱠᱚᱞᱮ ᱫᱚᱦᱚᱭ ᱜᱮᱭᱟ ᱥᱚᱨᱦᱟᱭ ᱠᱚᱨᱮ ᱥᱚᱨᱦᱟᱭ ᱨᱮᱦᱚ ᱚᱱᱠᱟ ᱜᱮ ᱯᱤᱴᱷᱟᱹ ᱵᱟᱲᱟᱭ ᱜᱮᱭᱟᱞᱮ ᱥᱚᱨᱦᱟᱭ ᱨᱮᱦᱚᱸ ᱫᱚᱢᱮ ᱰᱟᱝᱨᱤ ᱠᱚᱞᱮ ᱠᱷᱩ ᱱᱴᱟᱹᱣ ᱠᱚᱣᱟ ᱟᱹᱰᱤ ᱨᱟᱹᱥᱠᱟᱹ ᱜᱮ ᱨᱚᱢᱚᱡᱽ ᱜᱮ ᱰᱟᱹᱝᱨᱤ ᱠᱚ ᱜᱟᱹᱭ ᱠᱚᱞᱮ ᱪᱩᱢᱟᱹᱲᱟ ᱠᱚᱣᱟ ᱡᱟᱜᱟᱣ ᱠᱚᱣᱟ ᱠᱚ ᱦᱚᱸ ᱦᱚᱸ ᱥᱚᱨᱦᱟᱭ ᱨᱮᱫᱚᱞᱮ ᱠᱷᱩᱱᱴᱟᱹᱣ ᱠᱚᱣᱟ ᱟᱫᱚ ᱢᱟ ᱨᱟᱹᱥᱠᱟᱹ ᱨᱚᱢᱚᱡᱽ ᱜᱮᱞᱮ ᱠᱷᱩᱱᱴᱟᱹᱣ ᱠᱚᱣᱟ ᱜᱚᱴᱟ ᱜᱮᱠᱚ ᱛᱚᱞ ᱠᱚᱣᱟ ᱱᱤᱛᱳᱜ ᱢᱟ ᱠᱩᱞᱦᱤ ᱠᱚᱛᱮ ᱢᱟ ᱜᱚᱴᱟ ᱜᱮᱠᱚ ᱦᱟᱸᱜ ᱠᱚ ᱯᱤᱪᱟᱠᱟᱫᱼᱟ ᱛᱚ ᱟᱞᱮ ᱠᱩᱞᱤ ᱫᱚ ᱵᱟᱠᱚ ᱯᱤᱪᱟᱠᱟᱫᱼᱟ ᱟᱞᱮ ᱠᱩᱞᱦᱤ ᱫᱚ ᱱᱟᱜ ᱤᱭᱟᱹ ᱜᱮ ᱢᱮᱱᱟᱜᱼᱟ ᱟᱫᱚ ᱠᱩᱞᱤ ᱠᱩᱞᱦᱤ ᱛᱮᱠᱚ ᱛᱚᱞ ᱠᱚᱣᱟ ᱫᱚᱢᱮ ᱜᱮ ᱥᱟᱠᱨᱟᱛ ᱠᱚᱨᱮ ᱦᱚᱸ ᱫᱚᱢᱮ ᱜᱮᱞᱮ ᱥᱟᱠᱨᱟᱛ ᱠᱚᱨᱮ ᱦᱚᱸᱞᱮ ᱯᱤᱴᱷᱟᱹᱭᱟ ᱫᱚᱢᱮ ᱜᱮ ᱞᱮᱴᱚᱭᱟᱞᱮ ᱚᱱᱟ ᱠᱚᱜᱮ ᱦᱚᱸ ᱠᱷᱩᱱᱴᱟᱹᱣ ᱧᱮᱞ ᱦᱚᱲ ᱵᱮᱥ ᱜᱮᱠᱚ ᱡᱟᱨᱣᱟᱜᱼᱟ ᱟᱯᱮ ᱚᱱᱛᱮ ᱠᱚᱫᱚ ᱪᱮᱫᱞᱮᱠᱟ ᱵᱟᱠᱷᱟᱱ ᱦᱤᱡᱩᱜ ᱯᱮ ᱧᱮᱧᱮᱞ ᱠᱚ ᱦᱚᱸ ᱴᱷᱤᱠᱜᱮᱭᱟ ᱛᱚᱵᱮ ᱟᱨ ᱢᱤᱫ ᱫᱤᱱ ᱚᱱᱠᱟ ᱜᱮᱞᱟᱝ ᱜᱚᱞᱯᱷᱚᱭᱟ ᱱᱟᱜ